ᱦᱮᱞᱳ ᱦᱮᱸ ᱚᱠᱚᱭ ᱠᱟᱱᱟᱢ ᱚ ᱚᱠᱟ ᱠᱷᱚᱱᱮᱢ ᱞᱟᱹᱭᱮᱫᱟ ᱚᱻ ᱪᱮᱫ ᱮᱢ ᱞᱟᱹᱭᱮᱫ ᱠᱟᱱ ᱛᱟᱦᱮᱜᱼᱟ ᱦᱮᱸ ᱦᱮᱸ ᱦᱮᱸ ᱠᱟᱱ ᱜᱮᱭᱟ

ᱚᱻ ᱦᱮᱸ ᱢᱮᱱᱟᱜ ᱜᱮᱭᱟ ᱟᱫᱚ ᱪᱮᱫ ᱞᱮᱠᱟ ᱫᱟᱢ ᱨᱮᱭᱟᱜ ᱮᱢ ᱦᱟᱛᱟᱣᱟ ᱚᱻ ᱦᱮᱸ ᱦᱮᱸ ᱪᱮᱫ ᱜᱟᱹᱰᱤᱢ ᱦᱟᱛᱟᱣᱟ ᱟᱫᱚ ᱚᱻ ᱦᱮᱸ ᱦᱮᱸ ᱱᱚᱸᱰᱮ ᱫᱚ ᱮᱠᱴᱤᱵᱷᱟ ᱢᱮᱱᱟᱜᱼᱟ ᱛᱟᱯᱚᱨᱮ ᱯᱮᱞᱮᱡᱟᱨ ᱢᱮᱱᱟᱜᱼᱟ ᱟᱨᱚ ᱮᱴᱟᱜ ᱮᱴᱟᱜ ᱢᱮᱱᱟᱜᱼᱟ ᱟᱫᱚ ᱡᱚᱠᱷᱚᱱᱮᱢ ᱦᱤᱡᱩᱜᱼᱟ ᱛᱚᱠᱷᱚᱱ ᱜᱮᱢ ᱧᱮᱞᱟ ᱟᱨᱚ ᱟᱢ ᱪᱮᱫ ᱠᱟᱱᱟᱜᱼᱮᱢ ᱠᱩᱥᱤᱭᱟᱜᱼᱟ ᱵᱟ ᱤᱧᱟᱹᱜ ᱥᱳᱨᱩᱢ ᱨᱮᱫᱚ ᱠᱤᱥᱛᱤ ᱫᱚ ᱛᱮᱫᱚ ᱵᱟᱹᱧ ᱮᱢᱚᱜᱼᱟ ᱤᱧ ᱫᱚ ᱥᱚᱨᱟ ᱥᱚᱨᱤ ᱯᱚᱭᱥᱟ ᱛᱮᱜᱮᱧ ᱮᱢᱚᱜᱼᱟ ᱤᱧᱟᱹᱜ ᱫᱚ ᱯᱚᱛᱤ ᱫᱤᱱ ᱜᱮ ᱠᱷᱩᱞᱟᱹᱣ ᱫᱚ ᱛᱟᱦᱮᱱᱟ ᱯᱚᱛᱤ ᱫᱤᱱ ᱜᱮ ᱫᱚᱥᱴᱟ ᱠᱷᱚᱱ ᱚᱻ ᱦᱮᱸ ᱛᱟᱦᱚᱞᱮ ᱦᱮᱸ ᱦᱮᱸ ᱛᱟᱦᱚᱞᱮ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱴᱷᱤᱠ ᱜᱮᱭᱟ